ᱦᱮᱸ ᱢᱮᱱ ᱫᱟᱹᱧ ᱱᱚᱣᱟ ᱫᱚ ᱰᱟᱠᱛᱟᱨ ᱚᱲᱟᱜ ᱠᱟᱱᱟ ᱥᱮ ᱪᱟᱜ ᱚᱻ ᱚᱻ ᱟᱢᱜᱮ ᱰᱟᱠᱛᱟᱨ ᱛᱟᱦᱚᱞᱮ ᱢᱤᱫᱴᱮᱱ ᱨᱩᱜᱤ ᱢᱮᱱᱟᱭᱟ ᱛᱚ ᱛᱟᱦᱚ ᱞᱮ ᱚᱸᱰᱮ ᱟᱨ ᱠᱤ ᱵᱮᱰ ᱧᱟᱢᱚᱜᱼᱟ ᱥᱮ ᱵᱟᱝ ᱥᱮ ᱪᱮᱫ ᱠᱚ ᱥᱩᱵᱤᱫᱟ ᱧᱟᱢᱚᱜᱼᱟ ᱥᱮ ᱵᱟᱝ ᱨᱟᱱ ᱢᱩᱨᱜᱟᱹᱱ ᱠᱚ ᱥᱮᱞᱟᱭᱤᱱ ᱤᱧᱡᱮᱥᱮᱱ ᱠᱚ ᱯᱷᱤᱨᱤᱛᱮ ᱧᱟᱢᱚᱜᱼᱟ ᱥᱮ ᱵᱟᱝ ᱚᱱᱟ ᱠᱚ ᱨᱮᱭᱟᱜ ᱜᱟᱞᱢᱟᱨᱟᱣ ᱞᱟᱜᱤᱜ ᱜᱤᱧ ᱦᱮᱡ ᱠᱟᱱᱟ

ᱦᱮᱸ ᱟᱫᱚ ᱮᱱᱛᱮ ᱩᱱᱤ ᱨᱩᱜᱤ ᱟᱨᱠᱤ ᱟᱹᱠᱤ ᱟᱸᱴ ᱠᱚᱥᱴᱚᱭ ᱵᱤᱨᱟᱴ ᱠᱚᱥᱴᱚᱭ ᱟᱹᱭᱠᱟᱹᱣ ᱮᱫᱟ ᱢᱮᱱ ᱫᱟᱭ ᱠᱚᱲᱟᱢ ᱦᱟᱥᱩᱭᱤᱫᱤᱧᱟ ᱠᱚᱫᱤᱱ ᱠᱷᱚᱱ ᱵᱟᱝ ᱚᱱᱟ ᱟᱨᱠᱤ ᱟᱫᱚ ᱫᱮᱠᱷᱟᱣ ᱵᱟᱝ ᱫᱮᱠᱷᱟᱣ ᱞᱮᱱ ᱠᱷᱟᱡ ᱫᱚ ᱪᱤᱠᱟ ᱵᱩᱡᱷᱟᱹᱣᱟ ᱦᱮᱸ ᱦᱮᱸ ᱛᱟᱦᱚᱞᱮ ᱵᱮᱥ ᱦᱮᱸ ᱛᱟᱦᱚ ᱞᱮ ᱵᱮᱰ ᱠᱚ ᱧᱟᱢᱚᱜ ᱠᱟᱱ ᱧᱟᱢᱚᱜ ᱜᱮᱭᱟ ᱛᱚ ᱦᱮᱸ ᱛᱟᱦᱚᱞᱮ ᱛᱟᱦᱚᱞᱮ ᱟᱹᱜᱩᱭᱮᱫᱮᱭᱟ ᱛᱟᱦᱚᱞᱮ ᱦᱮᱸ ᱦᱮᱸ ᱦᱮᱸ ᱦᱮᱸ ᱦᱮᱸ ᱦᱮᱸ ᱛᱟᱹᱭ ᱛᱟᱦᱚᱞᱮ ᱦᱤᱡᱩᱜ ᱠᱟᱱᱟᱞᱮ ᱱᱤᱛᱜᱮ ᱦᱟᱸᱜ ᱛᱟᱦᱮᱱ ᱛᱟᱦᱮᱱ ᱦᱮᱸ ᱛᱟᱦᱮᱸᱱ ᱜᱮᱭᱟᱢ ᱛᱚ ᱟᱪᱪᱷᱟ ᱟᱪᱪᱷᱟ ᱴᱷᱤᱠ ᱜᱮᱭᱟ ᱦᱮᱸ ᱛᱟᱦᱞᱮ ᱴᱷᱤᱠ ᱜᱮᱭᱟ